ᱦᱮᱸ ᱱᱤᱛᱚᱜᱟᱜ ᱡᱟᱦᱟᱸ ᱟᱵᱚᱣᱟᱜ ᱥᱟᱶᱛᱟᱨᱮ ᱥᱟᱶᱛᱟ ᱨᱮᱭᱟᱜ ᱟᱹᱨᱤᱪᱟᱹᱞᱤ ᱡᱟᱦᱟᱸ ᱢᱮᱱᱟᱜᱼᱟ ᱚᱱᱟᱨᱮ ᱠᱤᱪᱷᱩᱜᱟᱱ ᱵᱚᱱᱚᱫᱚᱞ ᱫᱚ ᱧᱮᱞᱚᱜ ᱠᱟᱱ ᱜᱮᱭᱟ ᱟᱵᱚᱣᱟᱜ ᱡᱮᱢᱚᱱ ᱟᱹᱛᱩᱼᱚᱲᱟᱜ ᱟᱹᱛᱩᱼᱚᱲᱟᱜ ᱨᱮᱜᱮ ᱴᱚᱞᱟ ᱯᱤᱪᱷᱩᱦᱚᱸ ᱢᱤᱫᱼᱵᱟᱨ ᱟᱹᱭᱤᱱ ᱫᱚᱠᱚ ᱵᱚᱫᱚᱞ ᱟᱠᱟᱫᱼᱟ ᱵᱟᱝ ᱚᱱᱟ ᱨᱮᱭᱟᱜ ᱟᱹᱨᱤᱪᱟᱹᱞᱤ ᱵᱟᱭ ᱢᱤᱫᱩᱜᱼᱟ ᱛᱳ ᱚᱱᱟ ᱥᱟᱶᱼᱥᱟᱶᱛᱮ ᱟᱹᱛᱩ ᱥᱩᱨ ᱥᱟᱰᱜᱮ ᱧᱮᱞ ᱞᱮᱠᱷᱟᱱᱜᱮ ᱚᱱᱟ ᱠᱚᱨᱮᱦᱚᱸ ᱵᱚᱸᱜᱟᱵᱩᱨᱩ ᱠᱚᱨᱮᱱᱟᱜ ᱵᱟᱝ ᱵᱤᱦᱟᱹᱼᱵᱟᱯᱞᱟ ᱠᱚᱨᱮᱱᱟᱜ ᱠᱤᱪᱷᱩ ᱵᱚᱱᱚᱫᱚᱞ ᱫᱚ ᱢᱮᱱᱟᱜ ᱜᱮᱭᱟ ᱢᱮᱱᱠᱷᱟᱱ ᱚᱱᱟᱜᱮ ᱩᱭᱦᱟᱹᱨ ᱟᱹᱞᱤᱧ ᱟᱹᱞᱤᱧ ᱡᱮ ᱪᱮᱫᱟᱜ ᱟᱵᱚ ᱢᱤᱫᱜᱮ ᱥᱟᱶᱛᱟ ᱨᱤᱱ ᱢᱤᱫᱜᱮ ᱡᱟᱛᱤᱭᱚ ᱦᱚᱨ ᱛᱟᱵᱚ ᱪᱮᱫᱟᱜ ᱱᱚᱝᱠᱟ ᱵᱷᱮᱜᱟᱨᱼᱵᱷᱮᱜᱟᱨ ᱵᱚᱱ ᱠᱟᱹᱢᱤᱭᱮᱫᱼᱟ ᱚᱱᱟᱜᱮ ᱟᱹᱞᱤᱧᱟᱜ ᱢᱮᱱᱫᱚ ᱡᱮ ᱡᱚᱛᱚ ᱥᱟᱱᱟᱢ ᱢᱤᱫ ᱠᱟᱛᱮᱫ ᱱᱚᱣᱟ ᱵᱚᱱ ᱜᱟᱞᱚᱪ ᱢᱤᱫ ᱞᱮᱠᱷᱟᱱᱜᱮ ᱟᱵᱚᱣᱟᱜ ᱚᱱᱟ ᱡᱩᱢᱤᱫ ᱫᱚ ᱦᱤᱡᱩᱜ ᱛᱟᱵᱚᱱᱟ ᱡᱮ ᱟᱵᱚ ᱱᱚᱝᱠᱟ ᱞᱮᱠᱷᱟᱡ ᱵᱚᱱ ᱟᱵᱚᱣᱟᱜ ᱥᱚᱢᱟᱡᱽ ᱢᱤᱫ ᱦᱚᱨᱛᱮ ᱢᱤᱫ ᱰᱟᱦᱟᱨᱛᱮ ᱪᱟᱞᱟᱜ ᱛᱟᱵᱚᱱᱟ